ᱦᱮᱞᱚ ᱤᱧ ᱥᱚᱱᱟᱞᱤ ᱦᱮᱢᱵᱽᱨᱚᱢ ᱤᱧ ᱞᱟᱹᱭ ᱮᱫᱟ ᱱᱚᱶᱟ ᱫᱚ ᱥᱚᱛᱛᱚᱱᱟᱨᱟᱭᱚᱱ ᱨᱮᱥᱴᱚᱨᱮᱱᱴ ᱠᱟᱱᱟ ᱛᱚ ᱱᱚᱸᱰᱮ ᱠᱤᱪᱷᱩ ᱤᱧ ᱡᱚᱢᱟᱜ ᱤᱧ ᱚᱰᱟᱨ ᱞᱟ ᱜᱤᱫ ᱟ ᱪᱟᱣᱢᱤᱱ ᱟᱨ ᱵᱤᱨᱭᱟᱱᱤ ᱧᱟᱢᱚᱜᱼᱟ ᱠᱤ ᱡᱩᱫᱤ ᱢᱮᱱᱟᱜᱼᱟ ᱛᱟᱦᱚᱞᱮ ᱠᱷᱟᱱ ᱤᱧ ᱥᱟᱹᱜᱩᱱ ᱚᱭᱮᱵᱽᱥᱟᱭᱤᱴ ᱛᱤᱧ ᱚᱰᱟᱨ ᱮᱫᱟ ᱛᱮᱦᱮᱧ ᱛᱟᱨᱟᱥᱤᱧ ᱪᱟᱨ ᱵᱟᱡᱟᱜ ᱚᱠᱛᱚ ᱦᱟᱥᱟ ᱰᱟᱝᱜᱽᱨᱤ ᱨᱮ ᱥᱮᱴᱮᱨ ᱠᱟᱜ ᱢᱮ